ᱟᱞᱮ ᱴᱚᱞᱟ ᱠᱚᱨᱮ ᱟᱞᱮ ᱴᱚᱞᱟ ᱨᱮ ᱦᱚᱸᱜᱼᱚᱭ ᱠᱟᱹᱴᱤᱡ ᱠᱟᱹᱴᱤᱡ ᱜᱤᱫᱽᱨᱟᱹ ᱦᱚᱸᱜᱼᱚᱭ ᱴᱤᱠᱟᱹ ᱵᱷᱮᱠᱥᱤᱱ ᱥᱚᱢᱚᱭ ᱢᱚᱛᱚ ᱧᱟᱢ ᱮᱫᱟᱞᱮ ᱟᱞᱮ ᱫᱚ ᱥᱚᱢᱚᱭ ᱢᱚᱛᱚ ᱵᱟᱞᱮ ᱧᱟᱢᱮᱫᱟ ᱵᱟᱝ ᱧᱟᱢ ᱫᱚ ᱵᱟᱝ ᱟᱨ ᱛᱟᱨᱯᱚᱨᱮ ᱨᱳᱜᱽ ᱞᱟᱹᱴᱩ ᱞᱟᱹᱴᱩ ᱨᱳᱜᱽ ᱟᱡᱟᱨ ᱦᱩᱭᱩᱜ ᱠᱟᱱᱟ ᱥᱚᱨᱠᱟᱨ ᱯᱟᱦᱚᱴᱟ ᱠᱷᱚᱱ ᱟᱭᱢᱟ ᱟᱭᱢᱟ ᱜᱚᱲᱚ ᱥᱚᱯᱚᱦᱚᱫ ᱞᱮ ᱧᱟᱢᱮᱫᱟ ᱦᱚᱸᱜᱼᱚᱭ ᱡᱮᱢᱚᱱ ᱥᱟᱥᱛᱷᱚ ᱥᱟᱛᱷᱤ ᱠᱟᱨᱰ ᱥᱟᱥᱛᱷᱚ ᱥᱟᱛᱷᱤ ᱠᱟᱨᱰ ᱦᱚᱛᱮᱡ ᱠᱟᱨᱰ ᱢᱮᱱᱟᱜ ᱛᱮ ᱱᱚᱣᱟ ᱦᱚᱛᱮᱫ ᱛᱮ ᱞᱟᱹᱴᱩ ᱞᱟᱹᱴᱩ ᱚᱱᱟ ᱨᱳᱜᱽ ᱵᱤᱜᱷᱤᱱ ᱠᱚ ᱟᱹᱰᱤ ᱞᱮ ᱟᱹᱰᱤ ᱟᱹᱰᱤ ᱞᱮ ᱵᱟᱸᱧᱪᱟᱜ ᱠᱟᱱᱟ ᱧᱟᱢ ᱠᱟᱫ ᱜᱮᱭᱟ ᱞᱮ ᱥᱚᱨᱠᱟᱨ ᱠᱷᱚᱱᱟᱜ ᱜᱚᱲᱚ ᱥᱚᱯᱚᱦᱚᱫ ᱫᱚ ᱚᱱᱟᱛᱮ ᱟᱹᱰᱤ ᱟ ᱰᱤ ᱜᱮ ᱥᱟᱨᱦᱟᱣ